ᱰᱟᱭᱱᱤᱝ ᱴᱮᱵᱤᱞ ᱱᱚᱣᱟ ᱫᱚ ᱡᱚᱢ ᱵᱟᱲᱟ ᱠᱚ ᱞᱟᱹᱜᱤᱫ ᱟᱹᱰᱤ ᱱᱟᱯᱟᱭ ᱟᱨ ᱜᱷᱟᱨᱚᱸᱡᱽ ᱨᱮᱱ ᱦᱚᱲ ᱠᱚ ᱥᱟᱶ ᱫᱩᱲᱩᱵ ᱢᱤᱫ ᱠᱟᱛᱮᱜ ᱡᱚᱢ ᱟᱹᱰᱤ ᱨᱟᱹᱥᱠᱟᱹ ᱨᱮᱭᱟᱜ ᱚᱱᱟ ᱥᱟᱶᱛᱮ ᱱᱚᱣᱟ ᱥᱟᱯᱷᱟ ᱥᱟᱯᱷᱤ ᱠᱚᱫᱚ ᱱᱟᱥᱮ ᱠᱷᱟᱴᱟᱣ ᱛᱮᱜᱮ ᱦᱳᱭᱳᱜᱼᱟ ᱟᱨ ᱱᱚᱣᱟᱨᱮ ᱫᱩᱲᱩᱵ ᱠᱟᱛᱮ ᱡᱚᱢ ᱧᱩ ᱟᱹᱰᱤ ᱱᱟᱯᱟᱭ ᱟᱹᱭᱠᱟᱹᱜᱼᱟ